ᱦᱮᱞᱳ ᱦᱮᱸ ᱰᱟᱭᱵᱷᱟᱨ ᱛᱤᱱᱟᱹᱜ ᱮᱢ ᱦᱟᱛᱟᱣᱟ ᱵᱷᱟᱲᱟ ᱪᱟᱞᱟᱜ ᱮᱱᱛᱮᱜ ᱠᱷᱚᱡ ᱦᱳᱭ ᱦᱮᱸ ᱥᱮᱭᱟᱨ ᱨᱮ ᱵᱟᱝᱼᱟ ᱮᱥᱮ ᱥᱮᱭᱟᱨ ᱨᱮ ᱛᱤᱱ ᱥᱚ ᱥᱮᱭᱟᱨ ᱨᱮᱠᱷᱟᱱ ᱟᱨ ᱤᱭᱟᱹ ᱠᱷᱟᱱ ᱫᱚ ᱨᱤᱡᱟᱹᱵᱷ ᱠᱷᱟᱱ ᱠᱟᱹᱴᱤᱡ ᱵᱤᱥᱨᱟᱢ ᱫᱚ ᱵᱟᱝ ᱦᱩᱭᱩᱜᱼᱟ ᱚᱱᱟ ᱦᱚᱸ ᱦᱩᱭᱩᱜᱼᱟ ᱚᱱᱟ ᱦᱚᱛᱮᱡ ᱛᱮᱜᱮ ᱛᱚᱧ ᱦᱮᱸ ᱟᱨ ᱠᱳᱱᱳ ᱤᱭᱟᱹ ᱠᱚᱨᱮᱜ ᱫᱚ ᱵᱟᱭ ᱛᱤᱸᱜᱩᱱᱟ ᱫᱷᱟᱵᱟ ᱠᱚᱨᱮᱜ ᱫᱚ ᱫᱷᱟᱵᱟ ᱠᱚᱨᱮᱜ ᱛᱤᱸᱜᱩ ᱨᱮᱱᱟᱜ ᱪᱟᱱᱥ ᱫᱚᱨᱠᱟᱨ ᱛᱚ ᱟᱨ ᱵᱟᱠᱷᱟᱱ ᱱᱩᱭᱟᱜ ᱨᱤᱡᱟᱹᱵᱷ ᱠᱟᱛᱮᱫ ᱪᱮᱫ ᱵᱟᱠᱷᱟᱱ ᱫᱚ ᱥᱮᱭᱟᱨ ᱛᱮ ᱪᱟᱞᱟᱣ ᱜᱮ ᱵᱮᱥᱼᱟ ᱤᱧᱟᱹᱜ ᱟᱪᱪᱷᱟ ᱦᱮᱸ ᱚᱠᱟᱨᱮᱢ ᱛᱤᱸᱜᱩ ᱠᱟᱱᱟ ᱟᱪᱪᱷᱟ ᱴᱷᱤᱠ ᱜᱮᱭᱟ ᱦᱮᱸ